ᱦᱮᱸ ᱦᱮᱞᱳ ᱟᱪᱪᱷᱟ ᱦᱮᱸ ᱢᱟ ᱪᱮᱫ ᱮᱢ ᱢᱮᱱᱮᱫᱟ ᱤᱧ ᱨᱮᱱᱜᱮ ᱦᱮᱸ ᱦᱮᱸ ᱢᱟᱥᱴᱟᱨ ᱦᱮᱸ ᱤᱧ ᱨᱮᱱᱜᱮ ᱚ ᱪᱮᱫ ᱞᱮᱠᱟ ᱟᱪᱪᱷᱟ ᱦᱮᱸ ᱦᱮᱛᱳ ᱨᱟᱱ ᱠᱚ ᱨᱟᱱ ᱠᱚ ᱮᱢ ᱦᱟᱛᱟᱲᱟᱭ ᱯᱮ ᱠᱟᱹᱴᱤᱡ ᱯᱮ ᱛᱟᱦᱮᱱᱟ ᱩᱱᱤ ᱴᱷᱮᱱ ᱜᱮ ᱟᱞᱦᱟᱴᱷᱮᱱ ᱜᱮ ᱤᱧ ᱠᱟᱹᱴᱤᱡ ᱵᱟᱭᱨᱮ ᱢᱤᱱᱟᱹᱧᱟ ᱢᱟᱥᱴᱟᱨ ᱦᱮᱸ ᱦᱮᱸ ᱠᱟᱹᱴᱤᱡ ᱯᱮ ᱧᱮᱞ ᱧᱮᱞ ᱦᱟᱛᱟᱲᱮᱭᱟ ᱯᱮ ᱦᱮᱸ ᱨᱟᱱ ᱠᱚᱯᱮ ᱮᱢᱟᱭᱟ ᱤᱧ ᱮᱠᱴᱩ ᱮᱠᱴᱩ ᱯᱩᱢ ᱫᱮᱨᱤᱜ ᱟ ᱦᱟᱜ ᱵᱟᱭᱨᱮ ᱠᱟᱹᱴᱤᱡ ᱢᱮᱱᱟᱜ ᱟᱠᱟᱫᱤᱧᱟ

ᱟᱪᱪᱷᱟ ᱦᱮᱸ ᱛᱳ ᱴᱷᱤᱠ ᱟᱪᱷᱮ ᱛᱟᱦᱚᱞᱮ ᱢᱟᱥᱴᱟᱨ ᱜᱚᱝᱠᱮ ᱪᱮᱥᱴᱟᱭᱮᱰᱟᱹᱧ ᱦᱟᱜ ᱵᱟᱭᱨᱮ ᱢᱤᱱᱟᱹᱧᱟ ᱛᱚᱵᱮ ᱠᱟᱹᱴᱤᱡ ᱯᱮ ᱚᱱᱟ ᱛᱟᱦᱮᱱᱟᱯᱮ ᱟᱡ ᱴᱷᱮᱱ ᱜᱮ ᱦᱟᱜ ᱚᱱᱟ ᱨᱟᱱ ᱠᱚᱯᱮ ᱠᱷᱟᱣ ᱮᱭᱟ ᱪᱟᱞᱟᱜ ᱟᱹᱧ ᱦᱟᱜ ᱦᱮᱸ ᱦᱮᱸ ᱴᱷᱤᱠ ᱟᱪᱷᱮ ᱪᱟᱞᱟᱜ ᱠᱟᱹᱱᱟᱹᱧ ᱦᱮᱸ ᱦᱟᱜ ᱠᱤᱪᱷᱩ ᱯᱚᱨᱮ ᱦᱮᱸ